ᱥᱚᱨᱠᱟᱨᱤ ᱡᱟᱦᱟᱸ ᱥᱟᱶᱟᱨ ᱵᱮᱵᱚᱥᱛᱷᱟ ᱢᱮᱱᱟᱜᱼᱟ ᱚᱱᱟ ᱫᱚ ᱤᱧ ᱫᱚ ᱟᱹᱰᱤᱜᱮ ᱥᱩᱵᱤᱫᱷᱟᱧ ᱵᱩᱡᱷᱟᱹᱣ ᱠᱟᱫᱟ ᱚᱱᱟ ᱫᱚ ᱟᱞᱮᱭᱟᱜ ᱟᱭᱢᱟ ᱦᱚᱲᱟᱜ ᱜᱮ ᱢᱮᱱᱟᱜᱼᱟ ᱴᱚᱞᱟᱨᱮᱱ ᱦᱚᱸ ᱱᱚᱣᱟ ᱥᱟᱶᱟᱨ ᱵᱮᱵᱚᱥᱛᱷᱟ ᱥᱩᱵᱤᱫᱷᱟ ᱢᱮᱱᱟᱜ ᱠᱷᱟᱹᱛᱤᱨ ᱛᱮ ᱡᱟᱦᱟᱱ ᱚᱥᱩᱠ ᱵᱤᱥᱩᱠᱷᱨᱮ ᱟᱹᱰᱤ ᱥᱩᱵᱤᱫᱷᱟ ᱠᱚ ᱧᱟᱢ ᱮᱫᱟ ᱱᱚᱣᱟ ᱵᱮᱵᱚᱥᱛᱷᱟ ᱧᱟᱢ ᱦᱩᱭ ᱟᱠᱟᱱ ᱠᱷᱟᱹᱛᱤᱨ ᱛᱮ ᱠᱳᱱᱳᱥᱚᱢᱚᱭ ᱡᱚᱫᱤ ᱱᱤᱡᱮᱨᱟᱜ ᱯᱚᱭᱥᱟ ᱠᱚ ᱵᱟᱝ ᱛᱟᱦᱮᱸ ᱞᱮᱱᱠᱷᱟᱱ ᱱᱚᱣᱟ ᱡᱟᱦᱟᱸ ᱱᱚᱣᱟ ᱥᱠᱤᱢ ᱡᱟᱦᱟᱸ ᱵᱮᱵᱚᱥᱛᱷᱟ ᱦᱩᱭ ᱠᱟᱱᱟ ᱱᱚᱣᱟ ᱛᱮᱜᱮ ᱥᱚᱨᱠᱟᱨᱤ ᱵᱮᱥᱚᱨᱠᱟᱨᱤ ᱦᱚᱥᱯᱤᱴᱟᱞ ᱠᱚᱨᱮᱜᱦᱚᱸ ᱥᱩᱵᱤᱫᱷᱟᱞᱮ ᱧᱟᱢ ᱮᱫᱟ ᱟᱫᱚ ᱱᱚᱣᱟ ᱨᱮᱭᱟᱜ ᱵᱮᱵᱚᱥᱛᱷᱟ ᱫᱚ ᱡᱚᱛᱚ ᱨᱚᱠᱚᱢ ᱦᱚᱲᱜᱮᱞᱮ ᱦᱟᱛᱟᱣ ᱫᱟᱲᱮᱭᱟᱜᱼᱟ ᱱᱚᱣᱟ ᱠᱚ ᱨᱮᱭᱟᱜ ᱫᱚ

ᱠᱟᱹᱣᱰᱤ ᱮᱢᱟᱱ ᱵᱟᱝ ᱛᱟᱦᱮᱸ ᱞᱮᱱᱠᱷᱟᱱ ᱱᱚᱣᱟ ᱥᱠᱤᱢ ᱛᱮᱜᱮ ᱵᱮᱵᱚᱥᱛᱷᱟ ᱡᱟᱦᱟᱸ ᱧᱟᱢ ᱠᱟᱱᱟ ᱚᱱᱟ ᱛᱮᱜᱮ ᱞᱟᱹᱴᱩ ᱠᱳᱱᱳ ᱦᱟᱥᱯᱟᱛᱟᱞ ᱨᱮᱦᱚᱸ ᱪᱤᱠᱤᱛᱥᱟ ᱦᱚᱸ ᱦᱩᱭ ᱵᱟᱲᱟᱣ ᱠᱟᱱᱟ ᱟᱨ ᱱᱚᱣᱟ ᱧᱟᱢ ᱠᱷᱟᱹᱛᱤᱨ ᱛᱮ ᱟᱭᱢᱟ ᱦᱚᱲ ᱜᱮᱠᱚ ᱥᱩᱵᱤᱫᱷᱟᱜ ᱠᱟᱱᱟ ᱱᱚᱣᱟ ᱥᱚᱨᱠᱟᱨᱤ ᱥᱠᱤᱢ ᱫᱚ ᱟᱹᱰᱤ ᱟᱹᱰᱤ ᱱᱟᱯᱟᱭ ᱜᱮᱭ ᱠᱟᱹᱢᱤᱭᱮᱫᱟ ᱱᱤᱛ ᱦᱟᱹᱵᱤᱡ ᱛᱮᱫᱚ ᱟᱹᱰᱤ ᱱᱟᱯᱟᱭ ᱜᱮᱭ ᱠᱟᱹᱢᱤᱭᱮᱫᱟ ᱟᱨ ᱱᱩᱠᱩ ᱱᱚᱣᱟ ᱠᱚ ᱞᱟᱹᱜᱤᱫ ᱛᱮᱦᱚᱸ ᱱᱚᱣᱟ ᱠᱚᱨᱮᱜ ᱚᱯᱷᱤᱥ ᱠᱚᱦᱚᱸ ᱢᱮᱱᱟᱜᱼᱟ ᱟᱫᱚ ᱚᱯᱷᱤᱥᱨᱮ ᱪᱟᱞᱟᱣ ᱠᱟᱛᱮᱜ ᱦᱚᱸ ᱡᱟᱦᱟᱸᱭ ᱵᱟᱝ ᱵᱟᱲᱟᱭ ᱦᱚᱲ ᱫᱚ ᱚᱸᱰᱮ ᱠᱷᱚᱱᱜᱮ ᱵᱟᱲᱟᱭ ᱦᱚᱪᱚ ᱦᱩᱭᱩᱜᱼᱟ ᱡᱮ ᱪᱮᱫ ᱞᱮᱠᱟ ᱠᱟᱛᱮᱜ ᱱᱚᱣᱟ ᱨᱮᱭᱟᱜ ᱥᱩᱵᱤᱫᱷᱟᱧ ᱧᱟᱢ ᱫᱟᱲᱮᱭᱟᱜᱼᱟ ᱥᱮᱧ ᱩᱱᱠᱩ ᱜᱮᱠᱚ ᱞᱟᱹᱭ ᱥᱚᱫᱚᱨ ᱫᱟᱲᱮᱭᱟᱜᱼᱟ ᱟᱨᱚ ᱱᱚᱝᱠᱟᱱ ᱥᱟᱫᱷᱟᱨᱚᱱ ᱦᱚᱲ ᱯᱚᱠᱠᱷᱮ ᱦᱚᱸ ᱛᱷᱚᱲᱟ ᱥᱩᱵᱤᱫᱷᱟ ᱦᱩᱭᱩᱜ ᱠᱟᱱᱟ ᱱᱚᱣᱟ ᱠᱚᱨᱮᱜ ᱠᱟᱪᱷᱟ ᱠᱟᱪᱷᱤ ᱚᱯᱷᱤᱥ ᱠᱚ ᱢᱮᱱᱟᱜᱼᱟ ᱚᱱᱟ ᱠᱷᱟᱛᱤᱨᱛᱮ ᱟᱫᱚ ᱡᱚᱛᱚ ᱦᱚᱲᱜᱮ ᱥᱩᱵᱤᱫᱷᱟ ᱫᱚᱞᱮ ᱧᱟᱢᱮᱜ ᱜᱮᱭᱟ